ᱡᱩᱣᱟᱹᱱ ᱠᱚ ᱵᱮᱠᱟᱨ ᱜᱮᱭᱟ ᱪᱮᱫᱟᱜ ᱠᱚ ᱵᱮᱠᱟᱨ ᱜᱮᱭᱟ ᱩᱱᱠᱩ ᱡᱮᱢᱚᱱ ᱢᱟᱹᱭ ᱛᱟᱠᱚ ᱵᱟᱹᱵᱩ ᱛᱟᱠᱚ ᱚᱞ ᱯᱟᱲᱦᱟᱣ ᱠᱟᱛᱮ ᱢᱮᱱᱟᱜ ᱠᱚᱣᱟ ᱡᱟᱦᱟᱸᱭ ᱠᱚᱫᱚ ᱚᱞ ᱠᱟᱛᱮ ᱚᱞ ᱯᱟᱲᱦᱟᱣ ᱠᱟᱛᱮ ᱢᱮᱱᱟᱜ ᱠᱚᱣᱟ ᱪᱟᱹᱠᱨᱤ ᱠᱚ ᱵᱟᱠᱚ ᱧᱟᱢ ᱮᱫᱟ ᱟᱨ ᱡᱟᱦᱟᱸᱭ ᱠᱚᱫᱚ ᱵᱟᱠᱚ ᱯᱟᱲᱦᱟᱣ ᱠᱟᱱᱟ ᱩᱱᱠᱩ ᱢᱟᱠᱚ ᱵᱮᱠᱟᱨ ᱜᱮ ᱡᱟᱦᱟᱸᱭ ᱠᱚ ᱯᱟᱲᱦᱟᱣ ᱠᱟᱛᱮ ᱢᱮᱱᱟᱜ ᱠᱚᱣᱟ ᱩᱱᱠᱩ ᱪᱟᱹᱠᱨᱤ ᱵᱟᱠᱚ ᱧᱟᱢ ᱮᱫᱟ ᱵᱮᱠᱟᱨ ᱚᱲᱟᱜ ᱨᱮ ᱫᱩᱲᱩᱵ ᱢᱮᱱᱟᱜ ᱠᱚᱣᱟ ᱛᱚ ᱥᱚᱨᱠᱟᱨ ᱡᱩᱫᱤ ᱩᱱᱠᱩ ᱤᱭᱟᱹᱛᱮ ᱢᱟᱱᱮ ᱟᱵᱚ ᱥᱟᱣᱱᱛᱟᱲ ᱤᱭᱟᱹᱛᱮ ᱡᱟᱟᱸᱱᱟᱜ ᱪᱟᱹᱠᱨᱤ ᱟᱨ ᱯᱷᱮᱥᱮᱞᱤᱴᱤ ᱩᱰᱩᱜᱟᱭ ᱛᱟᱦᱚᱞᱮ ᱠᱷᱟᱱ ᱩᱱᱠᱩ ᱠᱚ ᱚᱱᱟ ᱪᱟᱹᱠᱨᱤ ᱠᱚ ᱧᱟᱢ ᱫᱟᱲᱮᱭᱟᱜᱼᱟ ᱟᱨ ᱪᱟᱹᱠᱨᱤᱭᱟᱠᱚ